ᱟᱹᱯᱩᱥᱤᱴ ᱫᱚ ᱟᱹᱰᱤ ᱜᱮ ᱵᱟᱝ ᱵᱳᱜᱮᱭᱟ ᱪᱮᱫᱟᱜ ᱛᱮᱫ ᱠᱟᱹᱴᱤᱡ ᱠᱟᱹᱴᱤᱡ ᱠᱩᱲᱤ ᱜᱤᱫᱽᱨᱟᱹ ᱥᱮ ᱠᱚᱲᱟ ᱜᱤᱫᱽᱨᱟᱹ ᱦᱚᱸ ᱵᱟᱯᱞᱟᱜ ᱠᱟᱱᱟ ᱠᱚ ᱠᱟᱹᱴᱤᱡ ᱩᱢᱮᱹᱨ ᱨᱮ ᱟᱨ ᱩᱱᱠᱩ ᱠᱟᱹᱴᱤᱡ ᱩᱢᱮᱹᱨ ᱨᱮ ᱵᱟᱯᱞᱟ ᱠᱟᱛᱮ ᱩᱱᱠᱩ ᱨᱮᱱ ᱜᱤᱫᱽᱨᱟᱹ ᱠᱚ ᱦᱩᱭᱩᱜ ᱠᱟᱱᱟ ᱛᱚ ᱩᱱ ᱥᱚᱢᱚᱭ ᱟᱹᱰᱤ ᱯᱨᱳᱵᱞᱮᱢ ᱟᱹᱰᱤ ᱢᱩᱥᱠᱤᱞ ᱦᱩᱭᱩᱜ ᱠᱟᱱᱟ ᱡᱮᱭᱥᱮ ᱩᱱᱤ ᱠᱩᱲᱤ ᱫᱚ ᱮᱸᱜᱟᱛᱚᱜ ᱠᱟᱱᱟᱭ ᱠᱟᱹᱴᱤᱡ ᱩᱢᱮᱹᱨ ᱨᱮ ᱟᱨ ᱩᱱᱤ ᱫᱚ ᱟᱡ ᱦᱚᱸᱭ ᱠᱚᱢ ᱡᱳᱨᱚᱜ ᱠᱟᱱᱟ ᱯᱷᱤᱨ ᱜᱤᱫᱽᱨᱟᱹ ᱦᱚᱸ ᱯᱳᱞᱤᱭᱳ ᱵᱚᱨᱚᱡ ᱚᱱᱟ ᱠᱚ ᱦᱩᱭᱩᱜ ᱠᱟᱱᱟ ᱟᱫᱚᱢ ᱰᱚᱢ ᱠᱩᱲᱤ ᱜᱤᱫᱽᱨᱟᱹᱢᱟ ᱰᱮᱞᱤᱵᱷᱟᱨᱤ ᱥᱚᱢᱚᱭ ᱦᱚᱸ ᱵᱚᱸᱜᱟ ᱛᱟᱞᱟᱜ ᱠᱟᱱᱟ ᱠᱚ ᱚᱱᱟᱛᱮ ᱚᱯᱩᱥᱤᱴ ᱫᱚ ᱟᱹᱰᱤ ᱜᱮ ᱵᱟᱝ ᱵᱳᱜᱤᱭᱟ ᱟᱨ ᱱᱚᱝᱠᱟ ᱱᱤᱛᱚᱜ ᱫᱚ ᱧᱮᱞᱚᱜ ᱠᱟᱱᱟ ᱡᱚᱛᱚ ᱟᱛᱳ ᱨᱮᱜᱮ ᱛᱷᱚᱲᱟ ᱛᱷᱚᱲᱟ ᱥᱮ ᱰᱷᱮᱹᱨ ᱯᱟᱲᱦᱟᱜ ᱦᱚᱲ ᱫᱚ ᱢᱮᱱᱟᱜ ᱠᱚᱣᱟ ᱥᱤᱪᱪᱷᱤᱛ ᱦᱚᱲ ᱢᱮᱱᱟᱜ ᱠᱚᱣᱟ ᱟᱫᱚ ᱩᱱᱠᱩ ᱴᱷᱮᱱ ᱱᱚᱣᱟ ᱜᱮ ᱢᱮᱱ ᱡᱚᱝ ᱛᱟᱦᱮᱱ ᱠᱟᱱ ᱛᱤᱧᱟᱹ ᱤᱧ ᱫᱚ ᱡᱮ ᱵᱚᱞᱮ ᱡᱮᱢᱚᱱ ᱱᱚᱣᱟ ᱠᱚ ᱫᱚ ᱡᱮᱢᱚᱱ ᱟᱵᱚ ᱵᱚᱱ ᱢᱮᱫ ᱞᱩᱛᱩᱨᱟᱜ ᱟᱨ ᱵᱚᱱ ᱛᱮᱜᱳ ᱫᱟᱨᱟᱢᱟ ᱡᱮ ᱵᱚᱞᱮ ᱡᱟᱦᱟᱸ ᱴᱷᱮᱡ ᱜᱮ ᱠᱟᱹᱴᱤᱡ ᱩᱢᱮᱹᱨ ᱨᱮ ᱵᱟᱯᱞᱟ ᱵᱟᱭ ᱦᱩᱭᱩᱜᱼᱟ ᱯᱷᱤᱨ ᱚᱸᱰᱮ ᱡᱩᱫᱤ ᱚᱱᱠᱟᱱ ᱥᱚᱢᱚᱥᱟ ᱢᱮᱱᱟᱜ ᱠᱷᱟᱡ ᱠᱟᱹᱴᱤᱡ ᱩᱢᱮᱹᱨ ᱨᱮᱱ ᱠᱚ ᱵᱟᱯᱞᱟᱭᱮᱫ ᱠᱚ ᱠᱷᱟᱡ ᱛᱚ ᱩᱱᱠᱩ ᱦᱚᱸ ᱵᱚᱱ ᱢᱟᱱᱟ ᱵᱟᱨᱚᱱ ᱠᱚᱣᱟ ᱟᱨ ᱚᱱᱟ ᱜᱮ ᱤᱧ ᱥᱮᱡ ᱠᱷᱚᱡ ᱫᱚ ᱟᱨ ᱱᱚᱣᱟ ᱥᱟᱶ ᱥᱟᱶᱛᱮ ᱟᱞᱮ ᱟᱛᱳ ᱨᱮᱫᱚ ᱵᱩᱡᱷᱟᱹᱣ ᱫᱟᱜ ᱨᱮᱭᱟᱜ ᱦᱚᱸ ᱟᱹᱰᱤ ᱥᱚᱢᱚᱥᱥᱟ ᱦᱮᱱᱟᱜᱼᱟ ᱵᱟᱨᱭᱟ ᱜᱮ ᱪᱟᱸᱯᱟ ᱠᱚᱞ ᱦᱮᱱᱟᱜᱼᱟ ᱟᱨ ᱚᱲᱟᱜ ᱢᱮᱱᱟᱜᱼᱟ ᱟᱹᱥᱤᱴᱤ ᱜᱟᱱ ᱟᱨ ᱚᱱᱟ ᱪᱟᱸᱯᱟ ᱠᱚᱞ ᱨᱮᱭᱟᱜ ᱫᱟᱜ ᱛᱮᱜᱮ ᱞᱮ ᱰᱟᱹᱵᱽᱨᱟᱹᱜᱼᱟ ᱯᱷᱤᱨ ᱚᱱᱟ ᱫᱟᱜ ᱚᱱᱟ ᱜᱮᱞᱮ ᱧᱩᱭᱟ ᱟᱫᱚ ᱟᱹᱰᱤ ᱠᱟᱡᱟᱠ ᱞᱟᱭᱤᱱ ᱞᱟᱜᱟᱣ ᱦᱩᱭᱩᱜᱼᱟ ᱚᱱᱟ ᱫᱟᱜ ᱵᱟᱠᱷᱨᱟᱛᱮ ᱟᱫᱚ ᱚᱱᱟᱛᱮ ᱟᱹᱰᱤ ᱥᱚᱢᱚᱥᱥᱟ ᱫᱟᱜ ᱨᱮᱭᱟᱜ ᱟᱨ ᱡᱚᱢ ᱦᱚᱸ ᱱᱚᱝᱠᱟ ᱡᱚᱢ ᱞᱟᱹᱜᱤᱫ ᱦᱚᱸ ᱠᱟᱱᱟ ᱡᱮ ᱵᱚᱞᱮ ᱦᱚᱜᱼᱚᱸᱭ ᱵᱟᱨ ᱯᱮ ᱵᱚᱪᱷᱚᱨ ᱠᱷᱚᱡ ᱮ ᱟᱠᱟᱞ ᱠᱮᱫᱟ ᱟᱞᱮ ᱟᱛᱳ ᱫᱚ ᱟᱫᱚ ᱟᱠᱟᱞ ᱠᱟᱛᱮ ᱫᱚ ᱡᱚᱢ ᱢᱚᱡᱽᱛᱮ ᱵᱟᱝ ᱦᱩᱭᱩᱜ ᱠᱟᱱᱟ ᱢᱤᱫ ᱵᱮᱞᱟ ᱞᱮ ᱡᱚᱢᱟ ᱢᱤᱫ ᱵᱮᱞᱟ ᱵᱟᱞᱮ ᱡᱚᱢᱟ ᱩᱱᱟᱹᱜ ᱥᱚᱢᱚᱥᱥᱟ ᱦᱩᱭᱩᱜ ᱠᱟᱱᱟ ᱡᱟᱦᱟᱸ ᱚᱲᱟᱜ ᱨᱮ ᱥᱟᱸᱜᱮ ᱦᱚᱲ ᱠᱚ ᱛᱟᱦᱮᱱ ᱠᱟᱱᱟ ᱚᱱᱟ ᱚᱲᱟᱜ ᱨᱮᱢᱟ ᱟᱨ ᱦᱚᱸ ᱚᱥᱩᱵᱤᱛᱟ ᱦᱩᱭᱩᱜ ᱠᱟᱱᱟ ᱡᱟᱦᱟᱸ ᱚᱲᱟᱜ ᱨᱮ ᱵᱩᱲᱦᱤ ᱦᱟᱲᱟᱢ ᱦᱚᱲ ᱠᱚ ᱠᱚ ᱛᱟᱦᱮᱱ ᱠᱟᱱᱟ ᱫᱟᱲᱮ ᱦᱚᱲ ᱠᱚᱢᱟ ᱟᱪᱪᱷᱟ ᱠᱟᱹᱢᱤ ᱮᱫ ᱠᱚ ᱪᱟᱞᱟᱜ ᱠᱟᱱᱟ ᱡᱚᱢᱟᱜ ᱠᱚ ᱟᱹᱜᱩᱭᱟ ᱟᱨ ᱠᱚ ᱡᱚᱢᱟ ᱞᱮᱠᱤᱱ ᱡᱟᱦᱟᱸ ᱚᱲᱟᱜ ᱨᱮ ᱵᱩᱲᱦᱤ ᱦᱟᱲᱟᱢ ᱦᱮᱱᱟᱜ ᱠᱚᱣᱟ ᱵᱟᱠᱚ ᱱᱟᱞᱦᱟ ᱠᱟᱹᱢᱤ ᱦᱚᱸ ᱵᱟᱠᱚ ᱥᱮᱱ ᱫᱟᱲᱮᱭᱟᱜᱼᱟ ᱩᱱᱠᱩ ᱚᱲᱟᱜ ᱨᱮᱢᱟ ᱩᱱᱠᱩ ᱦᱟᱲᱟᱢ ᱵᱩᱲᱦᱤ ᱫᱚ ᱡᱚᱢ ᱚᱠᱚᱭᱮ ᱮᱢᱟ ᱠᱚᱣᱟ ᱡᱚᱢ ᱨᱮᱭᱟᱜ ᱫᱚ ᱟᱹᱰᱤ ᱥᱚᱢᱚᱥᱥᱟ ᱜᱮ ᱦᱩᱭᱩᱜ ᱠᱟᱱᱟ ᱱᱤᱛᱚᱜ ᱠᱟᱛᱮ ᱫᱚ